ᱱᱮᱛᱟᱨ ᱢᱟ ᱡᱚᱛᱚ ᱦᱚᱲᱤᱧ ᱧᱮᱞᱮᱫ ᱠᱚᱣᱟ ᱢᱳᱵᱟᱭᱤᱞ ᱟᱞᱮ ᱛᱚ ᱠᱟᱹᱴᱤᱡ ᱥᱚᱢᱚᱭ ᱫᱚ ᱯᱷᱳᱱ ᱫᱚ ᱵᱟ ᱛᱟᱦᱮᱸ ᱠᱟᱱᱟ ᱟᱫᱚ ᱦᱚᱜᱼᱚᱭ ᱱᱮᱛᱟᱨ ᱜᱮ ᱵᱟᱯᱞᱟ ᱵᱟᱲᱟ ᱠᱟᱛᱮ ᱜᱮ ᱚᱲᱟᱜ ᱦᱚᱲᱤᱧ ᱢᱮᱛᱟᱭ ᱠᱟᱱᱟ ᱡᱚᱛᱚ ᱦᱚᱲ ᱯᱷᱳᱱ ᱠᱚ ᱵᱮᱣᱦᱟᱨᱮᱫᱟ ᱤᱧ ᱦᱚᱸ ᱯᱷᱳᱱ ᱠᱤᱨᱤᱧᱟᱹᱧ ᱢᱮᱥᱮ ᱢᱤᱫᱴᱟᱹᱝ ᱟᱫᱚ ᱯᱚᱭᱥᱟᱭ ᱮᱢᱟᱣᱟᱫᱤᱧᱟ ᱯᱚᱭᱥᱟ ᱮᱢ ᱠᱟᱛᱮ ᱪᱟᱞᱟᱣᱤᱱᱟᱹᱧ ᱵᱳᱞᱯᱩᱨ ᱟᱫᱚ ᱟᱭᱢᱟ ᱨᱚᱠᱚᱢ ᱯᱷᱳᱱ ᱠᱚ ᱩᱫᱩᱜ ᱟᱹᱫᱤᱧᱟ ᱡᱮᱢᱚᱱ ᱨᱮᱰᱢᱤ ᱨᱤᱭᱮᱞᱢᱤ ᱥᱟᱢᱥᱩᱱ ᱮᱢᱟᱱ ᱛᱮᱭᱟᱜ ᱟᱭᱢᱟ ᱯᱷᱳᱱ ᱠᱚ ᱩᱫᱩᱜ ᱟᱹᱫᱤᱧᱟ ᱟᱫᱚ ᱠᱚ ᱩᱫᱩᱜ ᱟᱫᱤᱧ ᱠᱷᱟᱱ ᱫᱩᱧ ᱠᱩᱥᱤᱭᱮᱱᱟ ᱠᱩᱥᱤᱭᱮᱱᱛᱤᱧ ᱟᱫᱚᱧ ᱦᱟᱛᱟᱣ ᱠᱮᱫᱟ ᱦᱟᱛᱟᱣ ᱵᱟᱲᱟ ᱠᱟᱛᱮ ᱤᱭᱟᱹ ᱚᱲᱟᱜ ᱤᱧ ᱦᱮᱡ ᱮᱱᱟ ᱚᱲᱟᱜ ᱨᱮ ᱦᱚᱡ ᱠᱟᱛᱮ ᱪᱷᱚᱵᱤ ᱠᱚᱦᱚᱸ ᱢᱚᱸᱡ ᱜᱮ ᱦᱩᱭᱩᱜ ᱠᱟᱱᱟ ᱟᱹᱰᱤ ᱢᱚᱡᱽ ᱛᱟᱨᱯᱚᱨᱮᱧ ᱧᱮᱞᱮᱫᱟ ᱫᱟᱠᱟᱼᱩᱛᱩ ᱤᱭᱩᱴᱩᱵ ᱪᱮᱱᱮᱞ ᱠᱩᱧ ᱧᱮᱞᱮᱫᱟ ᱟᱵᱟᱨ ᱯᱮᱲᱟ ᱦᱚᱲ ᱥᱟᱶᱛᱮ ᱜᱟᱞᱢᱟᱨᱟᱜ ᱞᱟᱹᱜᱤᱫ ᱦᱚᱸ ᱥᱩᱵᱤᱛᱟᱧ ᱵᱩᱡᱷᱟᱹᱣᱮᱫᱟ ᱟᱨ ᱡᱟᱦᱟᱱᱟᱜ ᱚᱥᱩᱵᱤᱛᱟ ᱠᱚᱦᱚᱸ ᱵᱟᱹᱧ ᱥᱮᱱ ᱫᱟᱲᱮᱭᱟᱜ ᱠᱟᱱᱟ ᱯᱷᱳᱱ ᱛᱮᱧ ᱞᱟᱹᱭ ᱜᱚᱫᱽ ᱠᱟᱜ ᱠᱟᱱᱟ ᱡᱚᱛᱚ ᱨᱚᱠᱚᱢ ᱜᱮ ᱯᱷᱳᱱ ᱨᱮᱫᱚ ᱥᱩᱵᱤᱫᱟ ᱢᱮᱱᱟᱜᱼᱟ ᱯᱷᱳᱱ ᱛᱟᱦᱮᱸᱱ ᱠᱷᱟᱱ ᱟᱹᱰᱤ ᱟᱸᱴ ᱯᱷᱮᱥᱟᱞᱤᱴᱤ ᱧᱟᱢᱚᱜᱼᱟ